ᱨᱟᱱ ᱫᱟᱨᱮ ᱠᱚᱧ ᱨᱚᱦᱚᱭ ᱜᱮᱭᱟ ᱮᱞᱚ ᱡᱮᱢᱚᱱ ᱮᱞᱚᱵᱮᱨᱟ ᱛᱩᱞᱥᱤ ᱜᱚᱫᱽ ᱮᱫᱮᱞ ᱱᱤᱢ ᱱᱚᱣᱟ ᱠᱚ ᱡᱷᱚᱛᱚ ᱨᱮᱱᱟᱜ ᱱᱚᱣᱟ ᱨᱮᱱᱟᱜ ᱠᱟᱹᱢᱤ ᱫᱚ ᱦᱩᱭᱩᱜ ᱠᱟᱱᱟ ᱛᱩᱞᱥᱤ ᱫᱚ ᱠᱷᱳᱜ ᱢᱟᱸᱫᱟ ᱞᱮᱱ ᱠᱷᱟᱱ ᱚᱱᱟ ᱦᱚᱸ ᱨᱤᱫ ᱠᱟᱛᱮᱜ ᱠᱚ ᱧᱩᱭᱟ ᱟᱨ ᱤᱭᱟᱹ ᱫᱚ ᱮᱞᱚᱵᱮᱨᱟ ᱫᱚ ᱵᱚᱦᱚᱜ ᱠᱚ ᱦᱟᱥᱚ ᱞᱮᱠᱷᱟᱱ ᱫᱚ ᱚᱱᱟ ᱠᱚ ᱵᱚᱦᱚᱜ ᱨᱮ ᱞᱟᱜᱟᱣ ᱞᱮᱠᱷᱟᱱ ᱜᱮ ᱵᱮᱥᱚᱜᱼᱟ ᱟᱨ ᱤᱭᱟᱹ ᱮᱫᱮᱞ ᱫᱚ ᱪᱮᱫ ᱠᱟᱹᱢᱤ ᱨᱮ ᱞᱟᱜᱟᱜᱼᱟ ᱚᱱᱟ ᱫᱚ ᱦᱩᱭᱩᱜ ᱠᱟᱱᱟ ᱮᱫᱮᱞ ᱡᱩᱫᱤ ᱜᱮᱨᱚᱜᱼᱟ ᱚᱱᱟ ᱜᱮᱨ ᱟᱨ ᱱᱤᱢ ᱥᱟᱠᱟᱢ ᱟᱨ ᱜᱚᱛᱚᱢ ᱢᱤᱫ ᱴᱷᱮᱱ ᱦᱮᱰᱮᱡ ᱠᱟᱛᱮᱜ ᱫᱚᱦᱚ ᱞᱮᱠᱷᱟᱱ ᱫᱚ ᱟᱫᱚ ᱡᱚᱠᱷᱚᱱ ᱜᱮ ᱡᱟᱦᱟᱸ ᱨᱮᱢ ᱵᱟᱡᱟᱣᱮᱱᱟ ᱩᱱ ᱡᱚᱠᱷᱚᱱ ᱚᱸᱰᱮᱢ ᱞᱟᱜᱟᱣᱟᱜᱼᱟ ᱪᱟᱹᱥᱤ ᱦᱚᱲ ᱛᱚ ᱠᱷᱮᱛ ᱵᱟᱹᱫᱽ ᱥᱮ ᱫᱟᱜ ᱨᱮᱢ ᱛᱟᱦᱮᱱ ᱨᱮᱦᱚᱸ ᱥᱮ ᱚᱱᱟ ᱨᱟᱱ ᱮᱢ ᱞᱟᱜᱟᱣᱟᱜ ᱠᱷᱟᱱ ᱫᱚ ᱠᱚᱱᱚ ᱢᱟᱱᱮ ᱵᱟᱝ ᱚᱥᱩᱵᱤᱫᱟ ᱦᱩᱭᱩᱜᱼᱟ ᱚᱱᱟ ᱛᱮᱜᱮ ᱵᱮᱥᱚᱜᱼᱟ ᱟᱨ ᱵᱟᱥᱚᱛ ᱥᱟᱠᱟᱢ ᱦᱚᱸᱻᱞᱮ ᱨᱚᱦᱚᱭ ᱜᱮᱭᱟ ᱚᱱᱟ ᱫᱚ ᱚᱱᱟ ᱦᱚᱸ ᱠᱷᱳᱜ ᱢᱟᱸᱫᱟ ᱠᱚᱨᱮ ᱵᱷᱟᱹᱜᱤ ᱠᱟᱹᱢᱤ ᱮᱢᱟᱭ ᱚᱱᱟ ᱨᱟᱥᱟ ᱠᱚ ᱞᱮ ᱧᱩᱭᱟ ᱟᱨ ᱥᱤᱣᱞᱤ ᱫᱟᱨᱮ ᱦᱚᱸ ᱠᱚᱦᱚᱸ ᱞᱮ ᱨᱚᱦᱚᱭ ᱠᱟᱜᱼᱟ ᱚᱱᱟ ᱫᱟᱨᱮ ᱫᱚ ᱨᱩᱣᱟᱹ ᱞᱮᱱ ᱠᱷᱟᱱ ᱥᱮ ᱥᱚᱝᱜᱮ ᱨᱟᱱ ᱠᱚ ᱛᱚ ᱵᱟᱝ ᱛᱟᱦᱮᱱᱟ ᱵᱟᱡᱟᱨ ᱫᱚ ᱥᱟᱺᱜᱤᱧ ᱨᱮ ᱛᱟ ᱚᱱᱟ ᱥᱟᱠᱟᱢ ᱦᱚᱸ ᱨᱤᱫ ᱠᱟᱛᱮᱜ ᱟᱫᱟ ᱥᱟᱝ ᱠᱚᱴᱮᱡ ᱠᱟᱛᱮᱜ ᱢᱤᱫ ᱴᱷᱮᱱ ᱢᱮᱥᱟ ᱠᱟᱛᱮᱜ ᱡᱩᱫᱤᱢ ᱧᱩᱭᱟ ᱨᱩᱣᱟᱹ ᱦᱚᱸ ᱪᱟᱵᱟᱜᱼᱟ ᱟᱨ ᱤᱭᱟᱹ ᱥᱟᱠᱟᱢ ᱫᱚ ᱦᱩᱭᱩᱜ ᱠᱟᱱᱟ ᱟᱨᱟᱜ ᱜᱮ ᱧᱮᱞᱚᱜᱼᱟ ᱜᱚᱫᱽ ᱥᱟᱠᱟᱢ ᱫᱚ ᱚᱱᱟ ᱦᱚᱸ ᱦᱚᱴᱟᱛ ᱠᱚᱨᱮ ᱡᱩᱫᱤ ᱢᱟᱭᱟᱢ ᱵᱟᱝ ᱵᱚᱱᱫᱚᱜᱼᱟ ᱜᱮᱫ ᱞᱮᱱ ᱠᱷᱟᱱᱮᱢ ᱚᱸᱰᱮ ᱡᱩᱫᱤᱢ ᱞᱟᱜᱟᱣ ᱟᱛᱟᱢᱟ ᱞᱚᱜᱚᱱ ᱜᱮ ᱵᱮᱥᱚᱜᱼᱟ ᱟᱨ ᱢᱟᱱᱮ ᱥᱩᱨ ᱨᱮ ᱫᱟᱠᱛᱟᱨ ᱵᱟᱠᱚ ᱛᱟᱦᱮᱱ ᱨᱮᱦᱚᱸ ᱤᱱᱟᱹ ᱠᱚ ᱞᱟᱜᱟᱣ ᱞᱮᱠᱷᱟᱱ ᱜᱮ ᱟᱞᱮ ᱫᱚᱞᱮ ᱱᱟᱯᱟᱭᱚᱜᱼᱟ